ᱤᱧ ᱫᱚ ᱡᱩᱫᱟᱹ ᱡᱩᱫᱟᱹ ᱥᱮᱨᱮᱧ ᱥᱟᱶᱛᱮ ᱨᱩᱨᱩ ᱛᱮᱭᱟᱜ ᱡᱟᱦᱟᱸ ᱥᱟᱯᱟᱯᱼᱟᱜ ᱠᱚ ᱛᱟᱦᱮᱱᱟ ᱚᱱᱟᱦᱚᱸ ᱡᱩᱫᱟᱹ ᱡᱩᱫᱟᱹ ᱜᱮ ᱛᱟᱦᱮᱱ ᱛᱟᱵᱚᱱᱟ ᱡᱮᱢᱚᱱ ᱵᱟᱯᱞᱟ ᱨᱮᱭᱟᱜ ᱡᱟᱦᱟᱸ ᱥᱮᱨᱮᱧ ᱠᱚ ᱨᱟᱹᱲ ᱛᱟᱦᱮᱱ ᱛᱟᱵᱚᱱᱟ ᱥᱮ ᱢᱮᱱᱟᱜ ᱛᱟᱵᱚᱱᱟ ᱚᱱᱟ ᱵᱟᱯᱞᱟ ᱥᱮᱨᱮᱧ ᱨᱮᱭᱟᱜ ᱥᱮᱨᱮᱧ ᱚᱠᱛᱚ ᱨᱮ ᱡᱟᱦᱟᱸ ᱠᱚ ᱨᱩᱨᱩ ᱛᱮᱭᱟᱜ ᱥᱟᱯᱟᱯ ᱛᱟᱦᱮᱱ ᱛᱟᱵᱚᱱᱟ ᱚᱱᱟ ᱫᱚ ᱡᱮᱢᱚᱱ ᱛᱩᱢᱫᱟᱜ ᱴᱟᱢᱟᱠ ᱰᱷᱚᱞ ᱰᱷᱟᱠ ᱨᱮᱜᱽᱲᱟ ᱱᱤᱭᱟᱹ ᱠᱚ ᱡᱟᱭᱜᱟ ᱡᱟᱭᱜᱟ ᱨᱮᱫᱚ ᱵᱟᱯᱞᱟ ᱡᱚᱠᱷᱚᱡ ᱠᱚ ᱵᱮᱵᱚᱦᱟᱨᱟ ᱥᱚᱨᱦᱟᱭ ᱥᱮᱨᱮᱧ ᱚᱠᱛᱚ ᱨᱮᱫᱚ ᱵᱮᱵᱚᱦᱟᱨᱟ ᱛᱩᱢᱫᱟᱜ ᱴᱟᱢᱟᱠ ᱛᱤᱨᱭᱳ ᱵᱟᱱᱟᱢ ᱠᱚ ᱚᱱᱠᱟ ᱞᱮᱠᱟ ᱜᱮ ᱫᱟᱸᱥᱟᱭ ᱥᱚᱢᱚᱭ ᱫᱚ ᱡᱟᱦᱟᱸ ᱥᱮᱨᱮᱧ ᱵᱚᱱ ᱥᱮᱨᱮᱧᱟ ᱫᱟᱸᱥᱟᱭ ᱥᱮᱨᱮᱧ ᱥᱟᱶᱛᱮ ᱨᱩᱨᱩ ᱛᱮᱭᱟᱜ ᱥᱟᱯᱟᱯ ᱠᱚᱫᱚ ᱛᱟᱦᱮᱱ ᱛᱟᱵᱚᱱᱟ ᱵᱟᱱᱟᱢ ᱛᱟᱦᱮᱱ ᱛᱟᱵᱚᱱᱟ ᱛᱤᱨᱭᱳ ᱛᱟᱦᱮᱱ ᱛᱟᱵᱚᱱᱟ ᱠᱚᱨᱛᱟᱞ ᱛᱟᱦᱮᱱ ᱛᱟᱵᱚᱱᱟ ᱟᱨ ᱴᱟᱢᱟᱠ ᱛᱟᱦᱮᱱ ᱛᱟᱵᱚᱱᱟ ᱛᱩᱢᱫᱟᱜ ᱦᱚᱸ ᱛᱟᱦᱮᱱ ᱜᱮᱭᱟ ᱱᱚᱝᱠᱟ ᱞᱮᱠᱟᱜᱮ ᱟᱨᱦᱚᱸ ᱨᱩᱨᱩ ᱛᱮᱭᱟᱜ ᱥᱟᱯᱟᱯ ᱠᱚ ᱛᱟᱦᱮᱱ ᱛᱟᱵᱚᱱᱟ ᱡᱟᱦᱟᱸ ᱫᱚ ᱮᱴᱟᱜ ᱮᱴᱟᱜ ᱡᱚᱠᱷᱚᱡ ᱵᱚᱱ ᱵᱮᱵᱚᱦᱟᱨ ᱜᱮᱭᱟ ᱯᱟᱛᱟᱨᱮ ᱪᱷᱟᱛᱟᱨᱮ ᱯᱟᱛᱟ ᱥᱮᱨᱮᱧ ᱥᱚᱢᱚᱭ ᱪᱷᱟᱛᱟ ᱥᱮᱨᱮᱧ ᱥᱚᱢᱚᱭ ᱥᱮ ᱞᱟᱜᱽᱲᱮ ᱥᱮᱨᱮᱧ ᱥᱚᱢᱚᱭ ᱫᱚᱵᱚᱱ ᱵᱮᱵᱚᱦᱟᱨᱟ ᱦᱟᱨᱢᱳᱱᱤᱭᱟᱢ ᱵᱷᱮᱞᱟ ᱵᱟᱱᱟᱢ ᱱᱮᱛᱟᱨ ᱫᱚ ᱵᱮᱧᱡᱚᱱ ᱠᱚᱦᱚᱸ ᱠᱚ ᱵᱮᱵᱚᱦᱟᱨᱮᱜ ᱠᱟᱱ ᱜᱮᱭᱟ ᱱᱤᱭᱟᱹ ᱠᱚ ᱥᱟᱯᱟᱯ ᱥᱟᱶ ᱛᱮᱜᱮ ᱥᱮᱨᱮᱧᱟᱜ ᱨᱟᱦᱟ ᱟᱨ ᱨᱟᱹᱲ ᱪᱮᱫ ᱞᱮᱠᱟᱱᱟ ᱚᱱᱠᱟ ᱞᱮᱠᱟᱜᱮ ᱨᱩ ᱨᱩ ᱛᱮᱭᱟᱜ ᱥᱟᱯᱟᱯ ᱦᱚᱸ ᱚᱱᱟ ᱞᱮᱠᱟ ᱜᱮᱵᱚᱱ ᱵᱮᱵᱚᱦᱟᱨ ᱤᱫᱤᱭᱟ ᱡᱩᱫᱟᱹ ᱡᱩᱫᱟᱹ ᱥᱮᱨᱮᱧ ᱨᱮ ᱡᱩᱫᱟᱹ ᱡᱩᱫᱟᱹ ᱨᱩ ᱨᱩ ᱥᱟᱯᱟᱯ ᱛᱮᱭᱟᱜ ᱠᱚ